ᱟᱵᱚ ᱥᱟᱱᱛᱟᱞᱤ ᱯᱟᱹᱨᱥᱤ ᱫᱚ ᱫᱩᱦᱟᱡᱟᱨ ᱛᱤᱱ ᱥᱟᱞ ᱨᱮᱱᱟᱜ ᱵᱟᱭᱤᱥᱮ ᱰᱤᱥᱮᱢᱵᱚᱨ ᱦᱤᱞᱳᱜ ᱟᱵᱳᱣᱟᱜ ᱢᱟᱱᱮ ᱵᱷᱟᱨᱚᱛ ᱨᱮᱱᱟᱜ ᱥᱚᱝᱵᱤᱫᱷᱟᱱ ᱨᱮ ᱥᱮᱞᱮᱫ ᱟᱠᱟᱱᱟ ᱢᱮᱱᱠᱷᱟᱱ ᱱᱚᱶᱟ ᱯᱟᱹᱨᱥᱤ ᱫᱚ ᱥᱮᱞᱮᱫ ᱛᱟᱭᱚᱢ ᱠᱷᱚᱱ ᱜᱮ ᱞᱮᱛᱟᱲ ᱜᱮ ᱟᱭᱟᱜ ᱠᱟᱹᱢᱤ ᱫᱚᱭ ᱛᱚᱨᱟᱣ ᱤᱫᱤᱭᱮᱫ ᱠᱟᱱ ᱛᱟᱭᱟ ᱪᱮᱫ ᱞᱮᱠᱟ ᱥᱚᱝᱵᱤᱫᱷᱟᱱ ᱥᱮᱞᱮᱫ ᱛᱟᱭᱚᱢ ᱠᱷᱚᱱ ᱜᱮ ᱫᱩ ᱦᱟᱡᱟᱨ ᱯᱟᱸᱪ ᱥᱟᱞ ᱠᱷᱚᱱ ᱟᱹᱰᱤ ᱟᱹᱰᱤᱜᱟᱱ ᱠᱚᱞᱮᱡ ᱠᱚᱨᱮ ᱱᱤᱭᱟᱹ ᱟᱵᱚᱭᱟᱜ ᱯᱟᱹᱨᱥᱤ ᱛᱮ ᱥᱮ ᱥᱟᱱᱛᱟᱞᱤ ᱯᱟᱹᱨᱥᱤ ᱛᱮ ᱚᱞᱚᱜ ᱯᱚᱲᱦᱚᱱ ᱫᱚ ᱪᱟᱞᱟᱜ ᱠᱟᱱᱟ ᱢᱮᱱᱠᱷᱟᱱ ᱱᱤᱛᱚᱜ ᱱᱟᱦᱟᱜ ᱫᱚ ᱧᱮᱞᱚᱜ ᱠᱟᱱᱟ ᱫᱟᱹᱢᱤ ᱫᱟᱹᱢᱤ ᱥᱮ ᱫᱟᱢᱟᱱ ᱵᱤᱥᱥᱚ ᱵᱤᱫᱟᱞᱚᱭ ᱠᱚᱨᱮ ᱥᱮ ᱤᱭᱩᱱᱤᱵᱷᱟᱨᱥᱤᱴᱤ ᱠᱚᱨᱮ ᱱᱚᱶᱟ ᱯᱟᱹᱨᱥᱤ ᱫᱚ ᱥᱮᱞᱮᱫ ᱟᱠᱟᱱ ᱛᱟᱵᱚᱱᱟ ᱟᱨ ᱱᱚᱶᱟ ᱯᱟᱹᱨᱥᱤ ᱛᱮ ᱚᱞᱚᱜ ᱯᱟᱲᱦᱟᱣ ᱦᱚᱸ ᱪᱟᱞᱟᱜ ᱠᱟᱱᱟ ᱪᱮᱫ ᱞᱮᱠᱟ ᱟᱭ ᱮ ᱛᱷᱮᱠᱮ ᱥᱩᱨᱩ ᱠᱚᱨᱮ ᱵᱤ ᱮ ᱛᱷᱮᱠᱮ ᱥᱩᱨᱩ ᱠᱚᱨᱮ ᱢᱟᱫᱷᱚᱢᱤᱠ ᱩᱪᱪᱚ ᱢᱟᱫᱷᱚᱢᱤᱠ ᱛᱮ ᱢᱟᱥᱴᱟᱨᱤ ᱰᱤᱜᱨᱤ ᱱᱚᱛᱮ ᱯᱤ ᱮᱪ ᱰᱤ ᱦᱚᱸ ᱠᱚᱨᱟᱣ ᱜᱟᱱᱚᱜ ᱠᱟᱱᱟ ᱢᱮᱱᱠᱷᱟᱱ ᱤᱧᱟᱹᱜ ᱢᱚᱱᱮ ᱛᱮᱫᱚᱭ ᱢᱮᱱᱟ ᱱᱚᱶᱟ ᱯᱟᱹᱨᱥᱤ ᱥᱮ ᱱᱚᱶᱟ ᱵᱷᱟᱥᱟ ᱫᱚ ᱟᱵᱚᱭᱟᱜ ᱫᱚ ᱟᱹᱰᱤ ᱥᱚᱨᱮᱥᱟᱱ ᱯᱟᱹᱨᱥᱤ ᱠᱟᱱ ᱛᱟᱵᱚᱱᱟ ᱪᱮᱫᱟᱜ ᱥᱮ ᱱᱤᱛᱚᱜ ᱱᱟᱦᱟᱜ ᱧᱮᱞᱚᱜ ᱠᱟᱱᱟ ᱱᱚᱶᱟ ᱯᱟᱹᱨᱥᱤ ᱥᱟᱶ ᱮᱴᱟᱜ ᱯᱟᱹᱨᱥᱤ ᱦᱚᱸ ᱛᱩᱞᱟᱹᱡᱚᱠᱷᱟ ᱜᱟᱱᱚᱜ ᱠᱟᱱᱟ ᱡᱮᱢᱚᱱ ᱦᱤᱱᱫᱤ ᱯᱟᱹᱨᱥᱤ ᱛᱮ ᱛᱩᱞᱟᱹᱡᱚᱠᱷᱟ ᱜᱟᱱᱚᱜ ᱠᱟᱱᱟ ᱵᱟᱝᱞᱟ ᱯᱟᱹᱨᱥᱤ ᱛᱮ ᱛᱩᱞᱟᱹᱡᱚᱠᱷᱟ ᱜᱟᱱᱚᱜ ᱠᱟᱱᱟ ᱪᱮᱫ ᱞᱮᱠᱟᱨᱮᱧ ᱞᱟᱹᱭᱟ ᱟᱨ ᱪᱮᱫ ᱠᱷᱟᱹᱛᱤᱨ ᱛᱮ ᱥᱚᱨᱮᱥᱟᱱ ᱯᱟᱹᱨᱥᱤ ᱥᱮ ᱵᱷᱟᱥᱟᱫᱚᱧ ᱢᱮᱛᱟᱜ ᱠᱟᱱᱟ ᱟᱵᱚᱭᱟᱜ ᱥᱟᱱᱛᱟᱞᱤ ᱯᱟᱹᱨᱥᱤ ᱫᱚ ᱪᱮᱫᱟᱜ ᱥᱮ ᱵᱟᱝᱞᱟ ᱯᱟᱹᱨᱥᱤ ᱛᱮ ᱡᱮᱢᱚᱱ ᱰᱟᱝᱨᱟ ᱦᱚᱸᱭ ᱵᱚᱥᱮ ᱟᱪᱷᱮ ᱢᱮᱨᱚᱢ ᱢᱮᱨᱚᱢ ᱦᱚᱸᱭ ᱵᱚᱥᱮ ᱟᱪᱷᱮ ᱯᱟᱠ ᱯᱟᱠᱷᱤᱣ ᱵᱚᱥᱮ ᱟᱪᱷᱮ ᱢᱟᱱᱩᱥᱣ ᱵᱚᱥᱮ ᱟᱪᱷᱮ ᱥᱟᱱᱟᱢ ᱛᱮᱜᱮ ᱵᱚᱥᱮ ᱟᱪᱷᱮ ᱢᱮᱱᱠᱷᱟᱱ ᱟᱵᱚᱭᱟᱜ ᱵᱷᱟᱥᱟ ᱛᱮ ᱫᱚ ᱟᱹᱰᱤ ᱯᱩᱥᱴᱟᱣ ᱥᱟᱹᱦᱤᱡ ᱞᱟᱹᱭᱟᱹᱜᱚᱜ ᱢᱟᱱᱮ ᱞᱟᱹᱭ ᱜᱟᱱᱚᱜ ᱠᱟᱱᱟ ᱪᱮᱫ ᱞᱮᱠᱟ ᱪᱮᱬᱮ ᱫᱚᱭ ᱫᱩᱲᱩᱵ ᱟᱠᱟᱱᱟ ᱪᱮᱸ ᱬᱮ ᱫᱚᱭ ᱟᱵᱽ ᱟᱠᱟᱱᱟ ᱦᱚᱲ ᱫᱚᱭ ᱫᱩᱲᱩᱯ ᱟᱠᱟᱱᱟ ᱰᱟᱝᱨᱟ ᱫᱚᱭ ᱵᱩᱨᱩᱱ ᱟᱠᱟᱱᱟ ᱮᱢᱟᱱ ᱮᱢᱟᱱ ᱢᱮᱱᱷᱟᱱ ᱵᱟᱝᱞᱟ ᱯᱟᱹᱨᱥᱤ ᱛᱮᱫᱚ ᱚᱱᱠᱟ ᱫᱚ ᱵᱟᱝ ᱚᱱᱟ ᱛᱮ ᱤᱧ ᱫᱩᱧ ᱢᱮᱱᱟ ᱡᱚᱛᱚ ᱠᱷᱚᱱ ᱫᱚ ᱯᱟᱥᱮᱡ ᱱᱚᱣᱟ ᱥᱟᱱᱛᱟᱞᱤ ᱯᱟᱹᱨᱥᱤ ᱜᱮ ᱟᱹᱰᱤ ᱥᱚᱨᱮᱥᱟᱱᱟᱜ ᱯᱟᱹᱨᱥᱤ ᱠᱟᱱᱟ ᱟᱨ ᱢᱤᱫ ᱫᱤᱱ ᱦᱤᱞᱳᱜ ᱟᱹᱰᱤ ᱞᱟᱯᱷᱟᱝ ᱨᱮ ᱱᱤᱭᱟᱹ ᱯᱟᱹᱨᱥᱤ ᱨᱮᱱᱟᱜ ᱧᱩᱛᱩᱢ ᱫᱚᱦᱟᱜ ᱦᱩᱭᱩᱜᱼᱟ ᱟᱨ ᱱᱚᱶᱟ ᱯᱟᱹᱨᱥᱤ ᱛᱮ ᱱᱤᱛᱚᱜ ᱟᱹᱰᱤ ᱜᱟᱱ ᱤᱥᱠᱩᱞ ᱠᱚᱞᱮᱡ ᱠᱚᱨᱮ ᱵᱟᱹᱵᱩ ᱢᱟᱹᱭ ᱛᱟᱠᱚ ᱠᱚ ᱚᱞᱚᱜ ᱯᱟᱲᱦᱟᱜ ᱠᱟᱱᱟ ᱛᱟᱯᱚᱨᱮ ᱯᱩᱛᱷᱤ ᱯᱟᱛᱷᱟᱢ ᱛᱷᱮᱠᱮ ᱥᱩᱨᱩ ᱠᱚᱨᱮ ᱮᱵᱮᱞᱮᱵᱮᱞ ᱛᱤᱦᱤᱧ ᱜᱟᱯᱟ ᱫᱚ ᱤᱥᱠᱩᱞ ᱠᱚᱞᱮᱡ ᱠᱚᱨᱮ ᱦᱚᱸ ᱧᱟᱢᱚᱜ ᱠᱟᱱᱟ ᱛᱟᱯᱚᱨᱮ ᱞᱟᱹᱴᱩ ᱞᱟᱹᱴᱩ ᱵᱩᱠ ᱥᱴᱚᱞ ᱥᱮ ᱯᱩᱛᱷᱤ ᱯᱟᱛᱷᱟᱢ ᱡᱟᱦᱟᱸ ᱠᱚᱨᱮ ᱟᱹᱠᱷᱨᱤᱧ ᱮᱫᱟ ᱚᱱᱟ ᱠᱩᱡ ᱫᱚᱠᱟᱱ ᱦᱚᱸ ᱫᱚᱠᱟᱱ ᱠᱚᱨᱮ ᱦᱚᱸ ᱟᱹᱰᱤ ᱜᱟᱱ ᱯᱩᱛᱷᱤ ᱯᱟᱛᱷᱟᱢ ᱧᱟᱢᱚᱜ ᱠᱟᱱ ᱛᱟᱵᱚᱱᱟ ᱚᱱᱟ ᱠᱷᱟᱹᱛᱤᱨ ᱛᱮ ᱱᱚᱶᱟ ᱨᱮᱱᱟᱜ ᱮᱠᱷᱚᱱ ᱫᱚ ᱠᱳᱱᱚ ᱮᱴᱠᱮ ᱴᱚᱲᱮ ᱜᱮ ᱵᱟᱹᱱᱩᱜ ᱟᱱᱟᱜ ᱟᱨ ᱱᱚᱶᱟ ᱯᱟᱲᱦᱟᱣ ᱠᱟᱛᱮᱫ ᱛᱤᱦᱤᱧ ᱜᱟᱯᱟ ᱫᱚ ᱪᱟᱠᱨᱤ ᱦᱚᱸ ᱧᱟᱢᱚᱜ ᱠᱟᱱᱟ ᱯᱮᱨᱟᱭᱢᱟᱨᱤ ᱞᱮᱵᱮᱞ ᱨᱮᱦᱚᱸ ᱫᱩᱲᱩᱵ ᱜᱟᱱᱚᱜ ᱠᱟᱱᱟ ᱟᱯᱟᱨ ᱯᱮᱨᱟᱭᱢᱟᱨᱤ ᱞᱮᱵᱮᱞ ᱨᱮᱦᱚᱸ ᱫᱩᱲᱩᱵ ᱜᱟᱱᱚᱜ ᱠᱟᱱᱟ ᱮᱥ ᱮᱞ ᱮᱥ ᱴᱤ ᱮᱥ ᱮᱥ ᱥᱤ ᱨᱮᱦᱚᱸ ᱫᱩᱲᱩᱵ ᱜᱟᱱᱚᱜ ᱠᱟᱱᱟ ᱤᱥᱠᱩᱞ ᱥᱟᱨᱵᱷᱤᱥ ᱠᱳᱢᱤᱥᱚᱱ ᱨᱮᱦᱚᱸ ᱫᱩᱲᱩᱵ ᱜᱟᱱᱚᱜ ᱠᱟᱱᱟ ᱟᱨ ᱱᱚᱶᱟ ᱯᱟᱲᱦᱟᱣ ᱠᱟᱛᱮᱫ ᱱᱮᱴ ᱥᱮᱴ ᱦᱚᱸ ᱫᱩᱲᱩᱵ ᱜᱟᱱᱚᱜ ᱠᱟᱱᱟ ᱢᱟᱱᱮ ᱟᱹᱰᱤᱜᱮ ᱢᱟᱱᱮ ᱚᱞᱯᱚ ᱫᱤᱱ ᱨᱮ ᱥᱮ ᱟᱹᱰᱤ ᱛᱷᱚᱲᱟ ᱫᱤᱱ ᱛᱮ ᱟᱹᱰᱤ ᱜᱮ ᱟᱹᱰᱤ ᱟᱴᱜᱮ ᱱᱤᱭᱟ ᱟᱵᱚ ᱱᱚᱶᱟ ᱯᱟᱹᱨᱥᱤ ᱫᱚ ᱰᱮᱵᱞᱳᱯᱳᱜ ᱠᱟᱱᱟ ᱥᱮ ᱟᱵᱚᱨᱮᱱ ᱞᱟᱹᱴᱩ ᱞᱟᱹᱴᱩ ᱢᱟᱱᱮ ᱪᱮᱛᱟᱱ ᱫᱷᱟᱯᱨᱮᱱ ᱥᱚᱝᱜᱚᱴᱷᱚᱱ ᱠᱚᱣᱟᱜ ᱜᱚᱲᱚ ᱛᱮ ᱥᱮ ᱡᱟᱦᱟᱱᱟᱜ ᱤᱭᱟᱹ ᱠᱚᱛᱮ ᱦᱮᱸᱥᱮ ᱵᱟᱝ ᱥᱚᱨᱠᱟᱨ ᱪᱟᱯ ᱮᱢ ᱠᱷᱟᱹᱛᱤᱨ ᱛᱮ ᱱᱤᱭᱟᱹ ᱯᱟᱹᱨᱥᱤ ᱫᱚ ᱟᱹᱰᱤ ᱜᱮ ᱱᱤᱛᱚᱜ ᱫᱚ ᱞᱟᱦᱟᱱᱛᱤ ᱥᱮᱫ ᱪᱟᱞᱟᱣ ᱟᱠᱟᱱᱟ ᱟᱨ ᱪᱟᱞᱟᱜ ᱠᱟᱱᱟ ᱟᱨ ᱟᱵᱚ ᱦᱚᱵᱚ ᱪᱮᱥᱴᱟᱭᱟ ᱡᱮ ᱟᱵᱚᱨᱮᱱ ᱵᱟᱹᱵᱩ ᱢᱟᱹᱭ ᱜᱤᱫᱽᱨᱟᱹ ᱛᱟᱠᱚ ᱡᱟᱦᱟᱸᱭ ᱠᱚ ᱠᱚ ᱯᱟᱲᱦᱟᱜ ᱠᱟᱱ ᱛᱟᱵᱚᱱᱟ ᱥᱮ ᱩᱱᱠᱩ ᱦᱚᱸ ᱥᱮᱪᱮᱫ ᱵᱚᱱ ᱮᱢᱟᱣᱟ ᱠᱚᱣᱟ ᱡᱮ ᱢᱟ ᱟᱯᱮ ᱱᱤᱭᱟᱹ ᱛᱮ ᱚᱞᱚᱜ ᱯᱟᱲᱦᱟᱜ ᱛᱟᱵᱚᱱ ᱯᱮ ᱚᱞᱚᱜ ᱯᱟᱲᱦᱟᱜ ᱠᱟᱛᱮᱫ ᱵᱷᱟᱜᱤ ᱵᱷᱟᱜᱤ ᱫᱟᱣ ᱦᱟᱢᱮᱴ ᱛᱟᱵᱚᱱ ᱯᱮ ᱟᱨ ᱟᱵᱚᱣᱟᱜ ᱥᱟᱶᱛᱟ ᱥᱮ ᱟᱵᱚᱣᱟᱜ ᱱᱚᱶᱟ ᱯᱟᱹᱨᱥᱤ ᱞᱟᱦᱟᱱᱛᱤ ᱠᱟᱹᱢᱤ ᱨᱮ ᱪᱷᱩᱴᱟᱹᱜ ᱛᱟᱵᱚᱱ ᱯᱮ